ᱠᱟᱹᱢᱤ ᱠᱚ ᱥᱟᱹᱛ ᱵᱟᱲᱟ ᱠᱟᱛᱮᱜ ᱤᱧ ᱫᱚ ᱴᱤᱵᱷᱤ ᱠᱚ ᱧᱮᱞ ᱥᱟᱱᱟᱧᱟ ᱴᱤᱵᱷᱤ ᱧᱮᱞ ᱠᱟᱛᱮᱜ ᱦᱟ ᱱᱠᱩ ᱚᱲᱟᱜ ᱱᱟᱠᱩ ᱚᱲᱟᱜ ᱜᱚᱞᱯᱚ ᱠᱩᱧ ᱪᱟᱞᱟᱜᱼᱟ ᱟᱭᱩᱵ ᱵᱮᱲᱟ ᱛᱟᱨᱟᱥᱤᱧ ᱟᱫᱚᱧ ᱞᱟᱹᱭᱟ ᱵᱟᱡᱟᱨ ᱥᱮᱜ ᱤᱧ ᱪᱟᱞᱟᱜᱼᱟ ᱵᱟᱡᱟᱨ ᱥᱮᱜ ᱪᱟᱞᱟᱣ ᱠᱟᱛᱮᱜ ᱦᱟᱱᱟ ᱱᱚᱣᱟ ᱦᱟᱴ ᱵᱟᱡᱟᱨ ᱠᱟᱛᱮᱜ ᱟᱫᱚ ᱚᱲᱟᱜ ᱤᱧ ᱨᱩᱣᱟᱹᱲᱟ